ᱦᱮᱸ ᱟᱞᱮᱫᱚ ᱟᱹᱰᱤ ᱨᱮᱸᱜᱮᱡ ᱦᱚᱲ ᱠᱟᱱᱟᱞᱮ ᱚᱱᱟᱛᱮ ᱱᱚᱜᱼᱚᱭ ᱟᱞᱮᱭᱟᱜ ᱵᱟᱲᱜᱮ ᱨᱮᱜᱮ ᱪᱟᱥ ᱨᱮᱜᱮ ᱪᱟᱥ ᱠᱚᱞᱮ ᱞᱟᱜᱟᱣ ᱠᱟᱫᱟ ᱵᱮᱸᱜᱟᱲ ᱠᱚ ᱥᱮ ᱟᱭᱢᱟ ᱡᱷᱤᱸᱜᱟᱹ ᱠᱚᱞᱮ ᱨᱚᱦᱚᱭ ᱟᱠᱟᱫᱟ ᱟᱨ ᱢᱮᱨᱚᱢ ᱠᱚ ᱰᱟᱝᱨᱟ ᱠᱚ ᱟᱞᱚ ᱠᱚ ᱡᱚᱢ ᱤᱭᱟᱹᱛᱮᱞᱮ ᱵᱟᱛᱟ ᱛᱮᱞᱮ ᱮᱴᱮᱫ ᱟᱠᱟᱫᱟ ᱥᱮ ᱡᱷᱟᱹᱞᱤ ᱛᱮᱦᱚᱸᱞᱮ ᱮᱴᱮᱫ ᱟᱹᱪᱩᱨ ᱟᱠᱟᱫ ᱜᱮᱭᱟ ᱟᱫᱚ ᱚᱱᱟ ᱠᱚᱜᱮᱞᱮ ᱡᱚᱢ ᱵᱟᱲᱟᱭᱟ ᱦᱟᱴ ᱠᱷᱚᱡ ᱦᱚᱸ ᱩᱛᱩ ᱛᱮᱭᱟᱜ ᱠᱚᱦᱚᱸ ᱵᱟᱞᱮ ᱠᱤᱨᱤᱧᱟ ᱪᱮᱫᱟᱜ ᱮᱱᱛᱮᱫ ᱟᱞᱮᱥᱮᱫ ᱢᱟ ᱚᱱᱠᱟ ᱟᱠᱟᱞᱫᱟ ᱠᱟᱹᱢᱤ ᱠᱚ ᱨᱳᱡᱽᱜᱟᱨ ᱠᱚᱢᱟ ᱵᱟᱹᱱᱩᱜ ᱛᱟᱞᱮᱭᱟ ᱚᱱᱟ ᱠᱚᱜᱮᱞᱮ ᱡᱚᱛᱚᱱ ᱵᱟᱲᱟᱭᱟ